ᱛᱤᱨᱞᱟᱹ ᱠᱚ ᱟᱹᱰᱤ ᱜᱟᱱ ᱦᱟᱹᱠᱩ ᱥᱟᱵ ᱨᱮᱠᱚ ᱜᱚᱲᱚ ᱟᱵᱚᱱ ᱜᱮᱭᱟ ᱡᱮᱢᱚᱱ ᱦᱩᱰᱤᱧ ᱦᱩᱰᱤᱧ ᱢᱤᱫᱴᱟᱝ ᱰᱚᱵᱷᱟᱜ ᱨᱮ ᱦᱚᱭᱛᱳ ᱠᱟᱴᱤᱪ ᱪᱟᱞᱟᱝ ᱫᱟᱜ ᱢᱮᱱᱟᱜᱼᱟ ᱚᱸᱰᱮ ᱟᱨᱮᱡ ᱟᱸᱡᱮᱛ ᱦᱩᱭᱩᱜᱼᱟ ᱛᱟᱦᱚᱞᱮ ᱟᱨᱮᱪ ᱟᱸᱡᱮᱛ ᱠᱚᱨᱛᱮ ᱜᱮᱞᱮ ᱛᱟᱦᱚᱞᱮ ᱠᱷᱟᱱ ᱟᱨᱮᱡ ᱛᱮᱠᱚ ᱯᱟᱨᱚᱢᱚᱜᱼᱟ ᱦᱟᱹᱠᱩ ᱪᱷᱟᱹᱠᱤ ᱡᱟᱞ ᱚᱸᱰᱮ ᱚᱰᱟᱣ ᱦᱩᱭᱩᱜᱼᱟ ᱥᱟᱵ ᱜᱚᱲᱚ ᱞᱮᱠᱟᱛᱮ ᱟᱨ ᱥᱩᱢᱩᱫᱽᱫᱨᱩ ᱠᱚᱨᱮᱜ ᱦᱟᱹᱠᱩ ᱥᱟᱵ ᱠᱚᱫᱚ ᱱᱩᱠᱩ ᱫᱚ ᱮᱭ ᱠᱟᱨᱚᱱ ᱛᱮ ᱵᱟᱠᱚ ᱪᱟᱞᱟᱜᱼᱟ ᱟᱹᱰᱤ ᱟᱢᱫᱟ ᱫᱟᱨᱦᱟᱣᱟ ᱥᱮ ᱦᱚᱭ ᱦᱚᱭ ᱫᱟᱜ ᱤᱭᱟᱹ ᱠᱚ ᱦᱤᱡᱩᱜ ᱜᱮᱭᱟ ᱡᱳᱣᱟᱨ ᱵᱷᱟᱴᱟ ᱠᱚ ᱡᱷᱚᱛᱚ ᱠᱤᱪᱷᱩ ᱮᱭ ᱠᱟᱨᱚᱱ ᱛᱮ ᱩᱱᱠᱩ ᱫᱚ ᱥᱚᱢᱩᱫᱽᱫᱨᱚ ᱠᱚᱨᱮᱜ ᱫᱚ ᱦᱟᱹᱠᱩ ᱥᱟᱵ ᱫᱚ ᱵᱟᱠᱚ ᱪᱟᱞᱟᱜ ᱜᱮᱭᱟ